ᱡᱚᱢ ᱧᱩ ᱤᱫᱤ ᱠᱟᱛᱮ ᱡᱟᱦᱟᱸ ᱤᱧᱤᱧ ᱢᱮᱱᱟ ᱚᱱᱟ ᱫᱚ ᱦᱩᱭᱩᱜ ᱠᱟᱱᱟ ᱚᱲᱟᱜ ᱠᱚᱨᱮᱱᱟᱜ ᱡᱚᱢᱟᱜ ᱧᱩᱣᱟᱜ ᱜᱮ ᱵᱮᱥ ᱛᱟᱦᱮᱸ ᱵᱟᱡᱟᱨ ᱠᱷᱚᱱᱟᱜ ᱡᱚᱢᱟᱜ ᱠᱷᱚᱱ ᱫᱚ ᱵᱟᱡᱟᱨ ᱨᱮ ᱡᱚᱢᱟᱜ ᱦᱩᱭᱱᱟ ᱡᱮᱢᱚᱱ ᱯᱤᱡᱽᱡᱟ ᱵᱟᱨᱜᱟᱹᱨ ᱟᱨᱚ ᱱᱟᱱᱟ ᱦᱩᱱᱟᱹᱨ ᱯᱮᱠᱮᱴᱤᱝ ᱡᱤᱱᱤᱥ ᱥᱮ ᱟᱭᱢᱟ ᱫᱤᱱ ᱠᱚ ᱴᱤᱠᱟᱹᱣ ᱫᱚᱦᱚᱭᱮᱜ ᱠᱟᱱᱟ ᱚᱱᱟ ᱠᱚ ᱡᱤᱱᱤᱥ ᱫᱚ ᱟᱨ ᱟᱵᱚ ᱚᱲᱟᱜ ᱨᱮᱱᱟᱜ ᱡᱤᱱᱤᱥ ᱫᱚ ᱢᱤᱫ ᱫᱤᱱ ᱛᱮᱜᱮ ᱤᱥᱤᱱ ᱵᱟᱥᱟᱝ ᱠᱟᱛᱮ ᱥᱮᱵᱚᱱ ᱡᱚᱢ ᱜᱚᱛ ᱠᱟᱜ ᱠᱟᱱᱟ ᱥᱮ ᱚᱲᱟᱜ ᱠᱚᱨᱮᱱᱟᱜ ᱡᱚᱢ ᱧᱩ ᱫᱚ ᱟᱹᱰᱤᱜᱮ ᱵᱮᱥᱴ ᱤᱧ ᱢᱚᱱᱮᱭᱟ ᱟᱨ ᱵᱟᱦᱨᱮ ᱠᱚᱨᱮᱱᱟᱜ ᱡᱚᱢᱟᱜ ᱧᱩᱣᱟᱜ ᱫᱚ ᱧᱮᱞ ᱛᱮᱫᱚ ᱟᱹᱰᱤ ᱢᱚᱡᱽ ᱜᱮ ᱧᱮᱞᱚᱜ ᱨᱮᱦᱚ ᱥᱮ ᱟᱹᱰᱤ ᱱᱟᱯᱟᱭ ᱧᱮᱞᱚᱜ ᱨᱮᱦᱚᱸ ᱩᱱᱟᱹᱜ ᱫᱚ ᱦᱚᱲᱢᱚ ᱯᱚᱠᱠᱷᱮ ᱫᱚ ᱩᱱᱟᱹᱜ ᱫᱚᱦᱟᱜ ᱵᱟᱝ ᱵᱮᱥᱴᱼᱟ ᱟᱫᱚ ᱵᱟᱝ ᱵᱮᱥᱴᱼᱟ ᱢᱟᱱᱮ ᱫᱚ ᱚᱱᱟ ᱫᱚ ᱠᱮᱢᱤᱠᱮᱞ ᱥᱮ ᱟᱨᱚ ᱱᱟᱱᱟ ᱦᱩᱱᱟᱹᱨ ᱪᱮᱫ ᱠᱚ ᱪᱚ ᱢᱮᱥᱟᱞ ᱠᱟᱛᱮᱜ ᱩᱱᱟᱹᱜ ᱫᱤᱱ ᱠᱚ ᱴᱤᱠᱟᱹᱣᱮᱜ ᱠᱟᱱᱟ ᱢᱤᱫ ᱴᱮᱱ ᱡᱚᱢᱟᱜ ᱡᱤᱱᱤᱥ ᱢᱤᱫ ᱵᱚᱪᱷᱚᱨ ᱫᱚᱦᱚ ᱠᱟᱛᱮ ᱦᱚᱸᱠᱚ ᱡᱚᱢ ᱫᱚᱦᱲᱟᱭᱮᱜᱼᱟ ᱥᱮ ᱚᱱᱟ ᱠᱚ ᱡᱚᱢ ᱠᱟᱛᱮ ᱵᱟᱡᱟᱨ ᱨᱮᱱᱟᱜ ᱡᱤᱱᱤᱥ ᱡᱟᱦᱟᱸ ᱚᱱᱟ ᱠᱚ ᱡᱚᱢ ᱠᱟᱛᱮ ᱟᱭᱢᱟ ᱨᱚᱠᱚᱢ ᱨᱳᱜᱽ ᱥᱤᱨᱡᱟ ᱜ ᱠᱟᱱᱟ ᱥᱮ ᱦᱚᱲ ᱠᱚ ᱨᱩᱣᱟᱹᱜ ᱠᱟᱱᱟ ᱚᱱᱟ ᱛᱮᱧ ᱢᱮᱱᱟ ᱡᱚᱢ ᱧᱩ ᱫᱚ ᱚᱲᱟᱜ ᱞᱮᱠᱟ ᱫᱚ ᱵᱮᱥᱴ ᱫᱚ ᱚᱠᱟ ᱨᱮᱦᱚᱸ ᱵᱟᱹᱱᱩᱜᱼᱟ ᱵᱟᱡᱟᱨ ᱨᱮᱫᱚ ᱡᱟᱦᱟᱸ ᱛᱤᱱᱟ ᱜ ᱜᱮ ᱢᱚᱡᱽ ᱧᱮᱞᱚᱜ ᱥᱮ ᱫᱟᱢ ᱛᱮᱦᱚᱸ ᱰᱷᱮᱨ ᱜᱮ ᱚᱱᱟ ᱫᱚ ᱟᱢᱟᱜ ᱡᱚᱢ ᱠᱟᱛᱮ ᱫᱚ ᱟᱢᱟᱜ ᱦᱚᱲᱢᱚ ᱜᱮ ᱠᱷᱚᱛᱤᱭᱟ ᱞᱟᱵᱽ ᱫᱚ ᱦᱟᱸᱜ ᱵᱟᱢ ᱧᱟᱢᱮᱜ ᱠᱟᱱᱟ ᱚᱱᱟᱜᱮᱧ ᱢᱮᱱᱟ ᱤᱧ ᱫᱚ ᱵᱟᱡᱟᱨ ᱨᱮᱱᱟᱜ ᱡᱚᱢ ᱧᱩ ᱠᱚᱫᱚ ᱵᱟᱹᱧ ᱯᱟᱹᱛᱭᱟᱹᱣᱟᱜᱼᱟ ᱚᱲᱟᱜ ᱨᱮ ᱡᱟᱦᱟᱸ ᱡᱚᱢ ᱧᱩ ᱧᱟᱢᱚᱜᱼᱟ ᱚᱱᱠᱟ ᱫᱚᱦᱟᱸᱜ ᱵᱟᱡᱟᱨ ᱨᱮᱱᱟᱜ ᱫᱚ ᱵᱟᱹᱧ ᱯᱟᱹᱛᱭᱟᱹᱣᱟᱜ ᱠᱟᱱᱟ